ᱦᱮᱞᱳ ᱦᱚᱸ ᱞᱟᱹᱭᱵᱮᱱ ᱦᱳᱭ ᱦᱳᱭ ᱚ ᱦᱚᱸ ᱦᱳᱭ ᱟᱫᱚ ᱚ ᱦᱚᱸ ᱟᱫᱚ ᱱᱮᱛᱟᱨ ᱢᱟ ᱚᱱᱮ ᱮᱴᱟᱜ ᱞᱮᱠᱟ ᱵᱟᱱᱟᱭ ᱤᱭᱟᱹ ᱱᱚᱣᱟ ᱨᱮᱱᱟᱜ ᱠᱷᱚᱛ ᱦᱚᱵᱚ ᱞᱟᱦᱟᱣᱮᱫᱼᱟ ᱥᱟᱨ ᱠᱚᱵᱚ ᱞᱟᱦᱟᱣᱮᱫᱼᱟ ᱮᱢᱟᱱ ᱠᱚᱵᱚ ᱞᱟᱜᱟᱣᱮᱫᱼᱟ ᱦᱳᱭ ᱟᱯᱮᱜᱮ ᱦᱩᱲᱩ ᱠᱚ ᱱᱩᱠᱩ ᱤᱭᱟᱹ ᱠᱚᱦᱚᱸ ᱚ ᱞᱮᱸᱰᱮᱫ ᱠᱚᱦᱚᱸ ᱥᱮ ᱨᱚᱴᱮ ᱠᱚᱦᱚᱸ ᱵᱟᱠᱚ ᱛᱟᱦᱮᱱ ᱠᱟᱱᱟ ᱜᱩᱡᱩᱜ ᱠᱟᱱᱟ ᱠᱚ ᱚᱱᱟ ᱠᱚ ᱟᱨ ᱯᱟᱹᱦᱤᱞ ᱞᱮᱠᱟ ᱫᱚ ᱨᱟᱱ ᱚᱱᱟ ᱤᱭᱟᱹᱠᱚ

ᱜᱩᱨᱤᱡ ᱠᱷᱚᱛ ᱠᱚ ᱮᱢ ᱞᱮᱠᱷᱟᱱ ᱦᱩᱲᱩ ᱠᱚ ᱵᱮᱥ ᱛᱮᱵᱚᱱ ᱦᱩᱭᱟ ᱵᱮᱥ ᱵᱚ ᱧᱟᱢᱟ ᱜᱩᱨᱤᱡ ᱠᱷᱚᱛ ᱱᱮᱛᱟᱨ ᱵᱟᱵᱚ ᱮᱢᱮᱫᱼᱟᱥᱮ ᱢᱟ ᱛᱚᱵᱮ ᱢᱟ ᱦᱳᱭ ᱟᱫᱚ ᱚᱱᱟ ᱠᱚᱜᱮ ᱮᱢᱮᱢᱟ ᱜᱩᱨᱤᱡ ᱠᱷᱚᱛ ᱠᱚᱜᱮ ᱮᱢ ᱵᱟᱲᱟᱭᱢᱟ ᱟᱨ ᱤᱱᱟᱹ ᱠᱚᱦᱚᱸ ᱥᱟᱨᱠᱚᱢ ᱮᱢᱟ ᱮᱱᱠᱷᱟᱱ ᱦᱩᱲᱩ ᱵᱮᱥᱜᱮ ᱦᱩᱭᱩᱜᱼᱟ ᱟᱨ ᱵᱮᱥ ᱜᱮᱵᱚᱱ ᱤᱭᱟᱹᱜᱼᱟ ᱟᱨ ᱩᱱᱠᱩ ᱡᱟᱦᱟᱸ ᱞᱮᱸᱰᱮᱫ ᱠᱚ ᱠᱤᱪᱣᱟᱹ ᱠᱚ ᱩᱱᱠᱩ ᱠᱚᱦᱚᱸ ᱵᱟᱠᱚ ᱜᱩᱡᱩᱜᱼᱟ ᱚᱱᱟ ᱜᱩᱨᱤᱡ ᱠᱷᱚᱛ ᱠᱚᱛᱮ ᱫᱚ ᱢᱚᱱᱮ ᱠᱚᱨᱚ ᱦᱩᱲᱩ ᱠᱚᱦᱚᱸ ᱵᱮᱥ ᱜᱮᱵᱚ ᱧᱟᱢᱟ ᱚᱱᱟ ᱠᱚᱫᱚ ᱟᱨ ᱚᱱᱟ ᱠᱚᱜᱮ ᱚᱱᱟ ᱟᱨ ᱚᱱᱟ ᱤᱭᱟᱹ ᱠᱚᱢᱟ ᱠᱷᱟᱨᱟᱯ ᱜᱮ ᱵᱩᱡᱷᱟᱹᱣ ᱠᱟᱱᱟ ᱪᱮ

ᱦᱚᱸ ᱦᱚᱸ ᱚᱱᱟ ᱠᱚ ᱦᱳᱭ ᱚᱱᱟ ᱠᱚ ᱢᱮᱱᱟᱜ ᱢᱮᱱᱟᱜᱼᱟ ᱦᱮᱡ ᱠᱟᱛᱮᱫ ᱤᱫᱤ ᱵᱮᱱ ᱟᱨ ᱩᱱᱠᱩ ᱤᱭᱟᱹ ᱠᱚᱫᱚ ᱠᱚ ᱜᱩᱡᱩᱜᱼᱟ ᱚᱱᱟ ᱦᱚᱸ ᱚᱱᱮ ᱤᱭᱟᱹ ᱠᱚᱫᱚ ᱜᱩᱡᱩᱜ ᱟᱠᱚ ᱤᱱᱟᱹ ᱟᱨ ᱦᱮᱡ ᱠᱟᱛᱮᱫ ᱤᱫᱤ ᱵᱮᱱ ᱚᱱᱟ ᱠᱚ ᱟᱨ ᱦᱩᱲᱩ ᱠᱚ ᱵᱮᱥᱠᱚᱡ ᱧᱟᱢᱚᱜᱼᱟ ᱦᱩᱲᱩ ᱠᱚ ᱵᱮᱥᱠᱚᱡ ᱦᱩᱭᱩᱜᱼᱟ ᱨᱚᱜᱟ ᱠᱚᱦᱚᱸ ᱚᱱᱟ ᱵᱮᱢᱟᱨ ᱠᱚᱦᱚᱸ ᱧᱟᱢᱟ

ᱦᱳᱭ ᱚᱱᱟ ᱠᱚ ᱚᱱᱮ ᱯᱟᱹᱦᱤᱞᱟᱜ ᱨᱟᱱ ᱠᱚᱢᱟ ᱚᱱᱟ ᱯᱟᱨᱜᱟᱞᱮ ᱥᱟᱠᱟᱢ ᱠᱚ ᱡᱷᱟᱹᱲᱩ ᱠᱚ ᱠᱚ ᱵᱤᱫ ᱵᱟᱲᱟᱭᱟ ᱚᱱᱟ ᱠᱚ ᱵᱤᱫ ᱧᱚᱜᱟᱜ ᱵᱤᱱ ᱚᱱᱟ ᱠᱷᱟᱱ ᱩᱱᱠᱩ ᱡᱟᱹᱨᱰᱤ ᱠᱚ ᱵᱟᱠᱚ ᱧᱟᱢᱟ ᱵᱟᱠᱚ ᱩᱱᱠᱩ ᱠᱚ ᱥᱟᱦᱟᱜᱼᱟ ᱦᱳᱭ ᱦᱳᱭ ᱟᱨ ᱱᱮᱛᱟᱨᱟᱜ ᱨᱟᱱ ᱦᱳᱭ ᱚᱱᱟ ᱠᱟᱨᱵᱟᱞᱮ ᱥᱟᱠᱟᱢ ᱠᱚᱜᱮ ᱵᱤᱫ ᱵᱟᱲᱟᱭ ᱵᱤᱱ ᱟᱨ ᱚᱱᱟ ᱤᱭᱟᱹ ᱠᱚᱜᱮ ᱮᱫ ᱵᱤᱫ ᱵᱟᱲᱟ ᱦᱟᱸᱜ ᱵᱤᱱ ᱟᱨ ᱮᱨ ᱤᱭᱟᱹᱠᱟᱜ ᱵᱤᱱ ᱦᱚᱫ ᱠᱟᱛᱮᱫ ᱮᱢ ᱵᱟᱲᱟᱭ ᱵᱤᱱ ᱚᱱᱟ ᱡᱟᱹᱨᱰᱤ ᱠᱚ ᱵᱟᱠᱚ ᱡᱚᱢᱟ ᱦᱳᱭ ᱦᱳᱭ ᱦᱳᱭ ᱦᱳᱭ ᱚᱱᱟ ᱠᱚᱜᱮ ᱮᱢᱵᱤᱱ ᱚᱱᱟ ᱠᱚᱜᱮ ᱚ ᱴᱷᱤᱠ ᱜᱮᱭᱟ ᱦᱳᱭ ᱦᱳᱭ ᱦᱳᱭ ᱵᱟᱝ ᱵᱟᱰᱟᱭᱟᱜ ᱨᱮᱫᱚ ᱚᱱᱟ ᱫᱚ ᱚᱱ ᱚᱱᱟᱠᱚ ᱮᱢᱵᱤᱱ ᱦᱟᱸᱜ ᱟᱫᱚᱱᱟᱦᱟᱜ ᱠᱚ ᱪᱟᱵᱟᱜ ᱟᱠᱚ ᱩᱱᱠᱩ ᱡᱟᱹᱨᱰᱤ ᱠᱚ ᱤᱭᱟᱹ ᱠᱚᱫᱚ ᱚᱱᱟ ᱤᱭᱟᱹ ᱠᱚᱨᱮ ᱪᱟᱵᱟᱜᱼᱟ ᱚᱱᱟ ᱠᱚ ᱵᱤᱫ ᱵᱟᱲᱟᱭ ᱵᱤᱱ ᱦᱟᱸᱜ ᱚᱱᱟ ᱠᱚ ᱦᱳᱭ ᱦᱳᱭ ᱦᱳᱭ ᱦᱳᱭ ᱦᱳᱭ ᱦᱳᱭ ᱚᱱᱟ ᱠᱚᱛᱮ ᱜᱮ ᱚᱱᱟ ᱠᱚ ᱤᱱᱟᱹ

ᱚ ᱚᱱᱟᱠᱚ ᱤᱭᱟᱹ ᱞᱮᱠᱷᱟᱱ ᱵᱟᱠᱚ ᱟᱵᱚᱜᱼᱟ ᱡᱟᱹᱨᱰᱤ ᱠᱚᱦᱚᱸ ᱟᱨ ᱤᱭᱟᱹ ᱠᱚᱦᱚᱸ ᱛᱤᱡᱩ ᱠᱚᱦᱚᱸ ᱵᱟᱠᱚ ᱡᱚᱢᱟ ᱫᱟ ᱯᱟᱨᱥᱮᱱ ᱤᱭᱩ ᱟᱨ ᱥᱯᱤᱠᱤᱝ